ᱢᱤᱫ ᱥᱟᱭ ᱵᱟᱨ ᱜᱮᱞ ᱢᱚᱬᱮ ᱵᱟᱨ ᱜᱮᱥᱟᱭ ᱛᱩᱨᱩᱭ ᱥᱟᱭ ᱯᱮ ᱜᱮᱞ ᱯᱩᱱ ᱵᱟᱨ ᱥᱟᱭ ᱯᱮ ᱜᱮᱞ ᱛᱩᱨᱩᱭ ᱯᱩᱱ ᱥᱟᱭ ᱢᱚᱬᱮ ᱜᱮᱞ ᱵᱟᱨ ᱢᱤᱫ ᱜᱮ ᱥᱟᱥᱟᱭ ᱮᱭᱟᱭ ᱜᱮᱞ ᱯᱩᱱ